ᱤᱧ ᱫᱩᱧ ᱢᱚᱱᱮᱭᱟ ᱠᱤᱪᱷᱩ ᱦᱚᱲ ᱨᱟᱡᱽ ᱟᱹᱨᱤ ᱡᱷᱟᱢᱮᱞᱟ ᱥᱤᱨᱡᱟᱹᱣ ᱞᱟᱹᱜᱤᱫ ᱫᱷᱚᱨᱚᱢ ᱠᱚᱨᱚᱢ ᱠᱚ ᱨᱮᱯᱮᱡᱚᱜ ᱠᱟᱱᱟ ᱟᱨ ᱫᱷᱚᱨᱚᱢ ᱠᱚᱨᱚᱢ ᱨᱮᱯᱮᱡ ᱠᱷᱟᱹᱛᱤᱨ ᱛᱮ ᱚᱠᱚᱭ ᱫᱚ ᱞᱟᱹᱭᱟ ᱥᱟᱨᱤ ᱥᱟᱨᱱᱟ ᱠᱟᱹᱱᱟᱹᱧ ᱚᱠᱚᱭ ᱫᱚᱭ ᱞᱟᱹᱭᱟ ᱥᱟᱨᱱᱟ ᱫᱷᱚᱨᱚᱢ ᱚᱠᱚᱭ ᱫᱚ ᱞᱟᱹᱭᱟ ᱤᱧ ᱫᱚ ᱤᱥᱟᱹᱭ ᱠᱟᱹᱱᱟᱹᱧ ᱚᱱᱟᱛᱮ ᱫᱷᱚᱨᱚᱢ ᱫᱚ ᱵᱮᱯᱟᱨ ᱞᱮᱠᱟᱛᱮ ᱵᱮᱣᱦᱟᱨᱚᱜ ᱠᱟᱱᱟ ᱚᱱᱟ ᱢᱮᱱᱛᱮ ᱡᱮ ᱡᱟᱦᱟᱸᱨ ᱚᱠᱚᱭ ᱚᱠᱟ ᱫᱷᱚᱨᱚᱢᱮ ᱠᱩᱥᱤᱭᱟᱜ ᱠᱟᱱᱟ ᱚᱱᱟ ᱫᱷᱚᱨᱚᱢ ᱨᱮᱜᱮ ᱛᱟᱦᱮᱱ ᱞᱟᱹᱜᱤᱫ ᱮ ᱩᱭᱦᱟᱹᱨᱟ ᱟᱨ ᱚᱱᱟ ᱩᱱᱤ ᱚᱱᱟ ᱫᱷᱚᱨᱚᱢ ᱨᱮᱜᱮ ᱛᱟᱦᱮᱱ ᱞᱟᱹᱜᱤᱫ ᱮ ᱢᱚᱱᱮᱭᱟ